ᱥᱟᱱᱛᱟᱞᱤ ᱯᱟᱹᱨᱥᱤ ᱥᱮ ᱥᱟᱱᱛᱟᱲᱤ ᱨᱚᱲ ᱫᱚ ᱥᱟᱫᱷᱟᱨᱚᱱᱛᱚ ᱵᱷᱟᱨᱚᱛ ᱫᱤᱥᱚᱢ ᱥᱮ ᱵᱷᱟᱨᱚᱛ ᱫᱤᱥᱚᱢ ᱵᱟᱨᱦᱮ ᱨᱮᱱ ᱡᱟᱦᱟᱸᱭ ᱟᱹᱫᱤᱵᱟᱹᱥᱤ ᱥᱟᱱᱛᱟᱲ ᱠᱚ ᱠᱟᱱᱟ ᱠᱚ ᱱᱩᱠᱩ ᱠᱚ ᱠᱚᱣᱟᱜ ᱨᱚᱲ ᱠᱷᱚᱱᱜᱮ ᱱᱚᱣᱟ ᱫᱚ ᱦᱮᱡ ᱟᱠᱟᱱᱟ ᱦᱟᱯᱲᱟᱢ ᱠᱚᱠᱚ ᱞᱟᱹᱭᱟ ᱪᱮᱬᱮ ᱪᱩᱯᱲᱤ ᱠᱚᱣᱟᱜ ᱟᱲᱟᱝ ᱥᱮ ᱡᱤᱣᱤᱼᱡᱟᱹᱛᱤ ᱠᱚᱣᱟᱜ ᱨᱟᱜ ᱠᱷᱚᱱ ᱜᱮ ᱱᱚᱣᱟ ᱥᱟᱱᱛᱟᱲᱤ ᱨᱚᱲ ᱥᱮ ᱥᱟᱱᱛᱟᱲᱤ ᱯᱟᱹᱨᱥᱤ ᱫᱚ ᱦᱮᱡ ᱟᱠᱟᱱᱟ ᱵᱷᱟᱨᱚᱛ ᱫᱤᱥᱚᱢ ᱥᱮ ᱮᱴᱟᱜ ᱮᱴᱟᱜ ᱫᱤᱥᱚᱢ ᱨᱮᱦᱚᱸ ᱟᱹᱫᱤ ᱵᱟᱹᱥᱤ ᱠᱚ ᱡᱟᱦᱟᱸᱭ ᱢᱤᱫ ᱥᱳᱢᱳᱭ ᱵᱤᱨ ᱵᱩᱨᱩ ᱛᱟᱞᱟ ᱨᱮᱠᱚ ᱛᱟᱦᱮᱱ ᱠᱟᱱ ᱛᱟᱦᱮᱱᱟ ᱛᱚᱠᱷᱚᱱ ᱟᱠᱚ ᱟᱠᱚ ᱢᱩᱫᱽᱨᱮ ᱱᱚᱣᱟ ᱵᱷᱟᱥᱟ ᱫᱚ ᱟᱹᱰᱤ ᱥᱚᱲᱚᱢ ᱥᱮ ᱟᱹᱰᱤ ᱥᱤᱵᱤᱞ ᱥᱮ ᱱᱚᱣᱟ ᱵᱷᱟᱥᱟ ᱞᱟᱭ ᱞᱟᱠᱪᱟᱨ ᱢᱟᱫᱽᱫᱷᱚᱢ ᱛᱮᱠᱚ ᱥᱟᱵ ᱫᱚᱦᱚᱭᱮᱫ ᱛᱟᱦᱮᱸᱱᱟ ᱢᱮᱱᱠᱷᱟᱱ ᱟᱵᱚᱵᱚᱱ ᱵᱟᱲᱟᱭᱟ ᱵᱷᱟᱨᱚᱛ ᱫᱤᱥᱚᱢ ᱨᱮ ᱫᱩᱦᱟᱡᱟᱨ ᱛᱤᱱ ᱥᱟᱞ ᱨᱮᱭᱟᱜ ᱵᱟᱭᱤᱥᱮ ᱰᱤᱥᱮᱢᱵᱚᱨ ᱱᱚᱣᱟ ᱥᱟᱱᱛᱟᱞᱤ ᱯᱟᱹᱨᱥᱤ ᱫᱚ ᱥᱚᱝᱵᱤᱫᱷᱟᱱ ᱨᱮᱱᱟᱜ ᱤᱨᱟᱹᱞ ᱛᱷᱚᱠ ᱨᱮ ᱥᱤᱠᱠᱨᱤᱛᱤᱭ ᱧᱟᱢ ᱟᱠᱟᱫᱟ ᱟᱨ ᱩᱱ ᱥᱳᱢᱳᱭ ᱠᱷᱚᱱ ᱜᱮ ᱱᱚᱣᱟ ᱥᱟᱱᱛᱟᱞᱤ ᱵᱷᱟᱥᱟ ᱨᱮᱭᱟᱜ ᱜᱩᱨᱩᱛᱛᱚ ᱫᱚ ᱫᱚᱢᱮ ᱜᱮ ᱵᱟᱹᱲᱛᱤ ᱟᱠᱟᱱᱟ ᱱᱚᱣᱟ ᱵᱷᱟᱥᱟ ᱫᱚ ᱥᱩᱫᱷᱩ ᱢᱟᱛᱨᱚ ᱟᱹᱫᱤᱵᱟᱹᱥᱤ ᱥᱟᱱᱛᱟᱲ ᱥᱚᱢᱟᱡ ᱴᱷᱮᱱ ᱵᱟᱝ ᱥᱤᱢᱟ ᱵᱚᱫᱷᱚ ᱛᱟᱦᱮᱸ ᱠᱟᱛᱮᱫ ᱵᱷᱟᱨᱚᱛ ᱫᱤᱥᱚᱢ ᱨᱮᱱ ᱥᱟᱱᱟᱢ ᱡᱟᱹᱛᱤ ᱴᱷᱮᱱ ᱜᱮ ᱱᱚᱣᱟ ᱵᱷᱟᱥᱟ ᱫᱚ ᱯᱚᱪᱟ ᱯᱨᱚᱪᱟᱨ ᱟᱠᱟᱱᱟ ᱟᱵᱚ ᱵᱚᱱ ᱵᱟᱲᱟᱭᱟ ᱡᱮ ᱵᱷᱟᱨᱚᱛ ᱫᱤᱥᱚᱢ ᱨᱮ ᱡᱚᱛᱚ ᱫᱤᱱ ᱥᱟᱱᱛᱟᱲ ᱟᱹᱫᱤᱵᱟᱥᱤ ᱦᱚᱲ ᱵᱤᱨ ᱠᱚᱨᱮ ᱠᱚ ᱛᱟᱦᱮᱸ ᱠᱟᱱᱟ ᱛᱚᱛᱚ ᱫᱤᱱ ᱜᱮ ᱱᱚᱣᱟ ᱵᱷᱟᱥᱟ ᱟᱠᱚ ᱢᱚᱫᱽᱫᱷᱮ ᱥᱤᱢᱟ ᱵᱚᱫᱽᱫᱷᱚ ᱛᱟᱦᱮᱸ ᱠᱟᱱᱟ ᱡᱚᱠᱷᱚᱱ ᱠᱷᱚᱱ ᱠᱚ ᱩᱰᱩᱠᱮᱱᱟ ᱟᱨ ᱟᱠᱚᱣᱟᱜ ᱞᱟᱡ ᱫᱟᱠᱟ ᱨᱮᱱᱟᱜ ᱪᱤᱱᱛᱟᱹ ᱵᱷᱟᱵᱱᱟ ᱦᱮᱡ ᱮᱱ ᱛᱟᱠᱚᱣᱟ ᱛᱚᱠᱷᱚᱱ ᱜᱮ ᱱᱩᱠᱩᱫᱚ ᱟᱠᱚᱣᱟᱜ ᱵᱷᱟᱥᱟ ᱥᱟᱱᱟᱢ ᱡᱟᱹᱛᱤ ᱠᱚ ᱛᱟᱞᱟ ᱨᱮᱠᱚ ᱟᱹᱜᱩ ᱠᱮᱫᱟ ᱟᱨ ᱥᱟᱱᱟᱢ ᱡᱟᱹᱛᱤ ᱠᱚ ᱛᱟᱞᱟᱨᱮ ᱡᱚᱠᱷᱚᱱ ᱠᱚ ᱟᱹᱜᱩ ᱠᱮᱫᱟ ᱱᱩᱠᱩ ᱠᱚᱦᱚᱸ ᱮᱴᱟᱜ ᱮᱟᱴᱟᱜ ᱡᱟᱹᱛᱤ ᱠᱚᱣᱟᱜ ᱵᱷᱟᱥᱟ ᱥᱟᱞᱟᱜ ᱥᱚᱲᱚ ᱵᱚᱞᱚᱭᱮᱱᱟ ᱡᱮᱢᱚᱱ ᱟᱥᱟᱢ ᱨᱮ ᱡᱟᱦᱟᱸᱭ ᱢᱮᱱᱟᱜ ᱠᱚᱣᱟ ᱚᱥᱚᱢᱤᱭᱟᱹ ᱵᱷᱟᱥᱟ ᱛᱮᱠᱚ ᱨᱚᱲ ᱮᱫᱟ ᱚᱞᱚᱜ ᱯᱟᱲᱦᱟᱜ ᱠᱟᱱᱟ ᱠᱚ ᱟᱨ ᱚᱱᱟ ᱥᱟᱶ ᱥᱟᱶᱛᱮ ᱟᱵᱚ ᱡᱟᱦᱟᱸᱭ ᱥᱟᱱᱛᱟᱞᱤ ᱵᱷᱟᱥᱟ ᱵᱷᱟᱹᱥᱤ ᱨᱮᱱ ᱦᱚᱲ ᱠᱚᱵᱚᱱ ᱛᱟᱦᱮᱸ ᱠᱟᱱᱟ ᱥᱟᱱᱟᱢ ᱠᱚᱜᱮ ᱱᱩᱠᱩ ᱦᱚᱸ ᱥᱟᱱᱛᱟᱞᱤ ᱟᱨ ᱚᱥᱚᱢᱤᱭᱟᱹ ᱵᱷᱟᱥᱟ ᱫᱚ ᱥᱚᱲᱚ ᱵᱚᱞᱚᱭᱮᱱᱟ ᱮᱵᱚᱝ ᱢᱤᱫᱛᱮ ᱠᱚ ᱛᱟᱦᱮᱸᱭᱮᱱᱟ ᱚᱱᱠᱟ ᱜᱮ ᱵᱤᱦᱟᱨ ᱨᱮᱱᱟᱜ ᱥᱮ ᱡᱷᱟᱲᱠᱷᱚᱸᱰ ᱨᱮᱱ ᱡᱟᱦᱟᱸᱭ ᱦᱤᱱᱫᱤ ᱵᱷᱟᱥᱟ ᱵᱷᱟᱹᱥᱤ ᱨᱮᱱ ᱦᱚᱲ ᱱᱩᱠᱩ ᱠᱚᱦᱚᱸ ᱥᱟᱱᱟᱢ ᱥᱟᱱᱴᱟᱞᱤ ᱥᱟᱞᱟᱜ ᱥᱟᱱ ᱥᱚᱲᱚ ᱵᱚᱞᱚᱭᱮᱱ ᱛᱮ ᱟᱠᱚᱣᱟᱜ ᱥᱟᱱᱛᱟᱞᱤ ᱠᱚᱦᱚᱸ ᱦᱤᱱᱫᱤ ᱥᱮ ᱥᱟᱱᱴᱟᱞᱤ ᱨᱚᱲ ᱨᱮᱦᱚᱸ ᱦᱤᱱᱫᱤ ᱵᱷᱟᱥᱟ ᱫᱚ ᱥᱚᱲᱚ ᱵᱚᱞᱚᱭᱮᱱᱟ ᱱᱚᱝᱠᱟ ᱜᱮ ᱯᱚᱥᱪᱤᱢ ᱵᱟᱝᱞᱟ ᱨᱮᱦᱚᱸ ᱵᱟᱝᱞᱟ ᱵᱷᱟᱥᱟ ᱥᱮ ᱳᱲᱤᱭᱟ ᱚᱲᱤᱥᱥᱟ ᱨᱮᱦᱚᱸ ᱳᱲᱭᱟᱹ ᱵᱷᱟᱥᱟ ᱱᱚᱣᱟ ᱥᱟᱱᱛᱟᱞᱤ ᱵᱷᱟᱥᱟ ᱛᱟᱞᱟ ᱨᱮᱜᱮ ᱥᱚᱲᱚ ᱵᱚᱞᱚᱭᱮᱱᱟ ᱟᱫᱚ ᱱᱤᱛᱳᱜ ᱫᱚ ᱟᱵᱚ ᱥᱟᱱᱛᱟᱞ ᱥᱚᱢᱟᱡ ᱨᱮᱱ ᱥᱟᱱᱟᱢ ᱦᱚᱲ ᱜᱮ ᱟᱵᱚᱭᱟᱜ ᱞᱟᱡ ᱫᱟᱠᱟ ᱥᱮ ᱞᱟᱡ ᱡᱟᱞᱟ ᱥᱮ ᱥᱟᱱᱟᱢ ᱵᱷᱟᱨᱚᱛ ᱫᱤᱥᱚᱢ ᱨᱮᱱ ᱦᱚᱲ ᱢᱤᱫ ᱛᱮ ᱛᱟᱦᱮᱱ ᱦᱚᱛᱮᱡᱛᱮ ᱥᱟᱱᱟᱢ ᱦᱚᱲᱟᱜ ᱵᱷᱟᱥᱟ ᱢᱤᱫ ᱠᱟᱛᱮᱫ ᱜᱮ ᱟᱵᱚ ᱫᱚ ᱵᱚᱱ ᱛᱟᱦᱮᱱ ᱠᱟᱱᱟ ᱢᱚᱫ ᱥᱚᱸᱜᱮᱛᱮ